ᱴᱚᱴᱷᱟᱠᱤᱭᱟᱹ ᱨᱮᱭᱟᱜ ᱥᱟᱹᱡᱷᱤ ᱠᱮᱞᱟᱝ ᱫᱚ ᱦᱩᱭᱩᱜ ᱠᱟᱱᱟ ᱡᱮ ᱤᱧ ᱚᱲᱟᱜ ᱨᱮ ᱥᱮᱞᱟᱭ ᱢᱮᱥᱤᱱ ᱢᱮᱱᱟᱜ ᱛᱤᱧᱟ ᱚᱱᱟᱥᱮᱞᱟᱭ ᱢᱮᱥᱤᱱ ᱛᱮ ᱟᱭᱢᱟ ᱠᱤᱪᱷᱩᱧ ᱥᱤᱞᱟᱭᱟ ᱡᱮᱢᱚᱱ ᱵᱮᱞᱟᱩᱡ ᱠᱚ ᱟᱸᱜᱽᱨᱚᱵᱵ ᱠᱚ ᱟᱨᱚ ᱟᱭᱢᱟ ᱨᱚᱠᱚᱢ ᱡᱤᱱᱤᱥ ᱟᱨ ᱯᱟᱹᱴᱟᱹᱭᱟᱹ ᱦᱚᱧ ᱜᱟᱞᱟᱝ ᱜᱮᱭᱟ ᱯᱟᱹᱴᱭᱟᱹ ᱜᱟᱞᱟᱝ ᱛᱮᱫᱚ ᱠᱷᱮᱡᱩᱨ ᱥᱟᱠᱟᱢ ᱞᱟᱜᱟᱜᱼᱟ ᱯᱟᱴᱭᱟᱹ ᱜᱟᱞᱟᱝ ᱫᱚ ᱥᱚᱡᱷᱮᱛᱮ ᱟᱨ ᱜᱟᱸᱰᱮ ᱥᱮᱫ ᱛᱤᱧ ᱜᱟᱞᱟᱝᱟ ᱟᱨ ᱡᱚᱱᱚᱜ ᱜᱟᱞᱟᱝ ᱫᱚ ᱦᱩᱭᱩᱜ ᱠᱟᱱᱟ ᱡᱚᱱᱚᱜ ᱫᱚ ᱥᱤᱨᱚᱢ ᱟᱹᱜᱩᱭ ᱦᱩᱭᱩᱜᱼᱟ ᱛᱟᱨᱯᱚᱨᱮ ᱫᱟᱜᱨᱮ ᱞᱚᱦᱚᱫ ᱦᱩᱭᱩᱜᱼᱟ ᱫᱟᱜᱨᱮ ᱞᱚᱦᱚᱫ ᱠᱟᱛᱮᱜ ᱛᱟᱨᱯᱚᱨᱮ ᱜᱟᱞᱟᱝ ᱦᱩᱭᱩᱜᱼᱟ ᱟᱨ ᱠᱩᱪᱷᱤ ᱞᱟᱜᱟᱜᱼᱟ ᱠᱩᱪᱷᱤ ᱞᱟᱜᱟᱜᱼᱟ ᱟᱨ ᱥᱟᱨ ᱛᱮᱦᱚᱸ ᱡᱚᱱᱚᱜ ᱜᱟᱞᱟᱝ ᱦᱩᱭᱩᱜᱼᱟ ᱟᱨ ᱠᱷᱟᱱᱛᱟᱧ ᱥᱮᱞᱟᱭ ᱜᱮᱭᱟ ᱠᱷᱟᱱᱛᱟ ᱥᱮᱞᱟᱭ ᱫᱚ ᱯᱮᱭᱟ ᱥᱟᱹᱲᱤ ᱢᱤᱫ ᱥᱟᱶᱛᱤᱧ ᱡᱚᱭᱮᱱᱟ ᱟᱨ ᱫᱩᱲᱩᱵ ᱫᱩᱲᱩᱵ ᱚᱲᱟᱜᱨᱮ ᱛᱤ ᱛᱮᱜᱮᱧ ᱥᱮᱞᱟᱭᱟ